ᱞᱚᱠᱰᱟᱣᱱ ᱨᱮᱫᱚ ᱵᱟᱡᱟᱨᱦᱚᱸ ᱵᱟᱞᱮ ᱵᱟᱡᱟᱨᱚᱜ ᱠᱟᱱ ᱛᱟᱦᱮᱱᱚᱜᱼᱟ ᱞᱚᱠᱰᱟᱣᱱ ᱨᱮᱫᱚ ᱢᱟᱱᱮ ᱵᱮᱥᱟᱜ ᱦᱚᱸ ᱵᱟᱞᱮ ᱡᱚᱢ ᱫᱟᱲᱮᱭᱟᱜ ᱠᱟᱱ ᱛᱟᱦᱮᱱᱚᱜᱼᱟ ᱪᱮᱫᱟᱜ ᱥᱮ ᱵᱟᱡᱟᱨ ᱥᱮᱫ ᱵᱟᱠ ᱥᱮᱱ ᱚᱪᱚᱣᱟᱞᱮᱠᱟᱱ ᱛᱮᱦᱮᱱᱚᱜᱼᱟ ᱟᱨ ᱚᱱᱟ ᱢᱩᱫᱽᱨᱮ ᱚᱱᱟ ᱠᱟᱨᱚᱱᱟᱛᱮ ᱵᱮᱥᱟᱜ ᱦᱚᱸ ᱵᱟᱞᱮ ᱡᱚᱢ ᱫᱟᱲᱮᱭᱟᱜ ᱠᱟᱱ ᱛᱟᱦᱮᱱᱚᱜᱼᱟ ᱡᱮ ᱟᱞᱮ ᱚᱲᱟᱜ ᱨᱮᱜᱮ ᱞᱮ ᱢᱟᱱᱮ ᱟᱲᱟᱜ ᱥᱟᱠᱟᱢ ᱡᱷᱤᱱᱩᱠ ᱨᱚᱠᱚᱡ ᱚᱱᱟᱠᱚ ᱟᱹᱜᱩ ᱠᱟᱛᱮᱫ ᱚᱱᱟᱞᱮ ᱡᱚᱢᱮᱫ ᱛᱟᱦᱮᱱᱚᱜᱼᱟ ᱢᱟᱱᱮ ᱵᱟᱨᱦᱮ ᱵᱟᱡᱟᱨᱠᱚ ᱢᱟ ᱵᱟᱠᱚ ᱥᱮᱱᱚᱪᱚᱜ ᱠᱟᱱ ᱛᱟᱦᱮᱱᱚᱜᱼᱟᱛᱚ ᱚᱱᱟ ᱠᱷᱟᱹᱛᱤᱨᱛᱮ ᱟᱞᱮᱫᱚ ᱢᱟᱱᱮ ᱵᱟᱞᱮ ᱪᱟᱞᱟᱜ ᱠᱟᱱ ᱛᱟᱦᱮᱱᱚᱜᱼᱟ ᱟᱫᱚ ᱛᱚᱵᱮ ᱠᱷᱟᱱ ᱢᱟᱱᱮ ᱡᱤᱞ ᱦᱟᱹᱠᱩ ᱠᱚᱫᱚ ᱵᱟᱞᱮ ᱡᱚᱢ ᱫᱟᱲᱮᱭᱟᱜ ᱛᱟᱦᱮᱱᱚᱜᱼᱟ ᱢᱟᱱᱮ ᱟᱹᱰᱤ ᱠᱚᱢᱜᱮ ᱡᱤᱞ ᱦᱟᱹᱠᱩ ᱠᱚᱫᱚ ᱞᱮ ᱡᱚᱢᱮᱫ ᱠᱚ ᱛᱟᱦᱮᱱᱚᱜᱼᱟ ᱢᱟᱱᱮ ᱚᱱᱠᱟ ᱵᱟᱡᱟᱨ ᱞᱮ ᱪᱟᱞᱟᱜ ᱠᱟᱱ ᱛᱟᱦᱮᱱᱚᱜ ᱨᱮᱦᱚᱸ ᱢᱟᱱᱮ ᱥᱚᱠᱟᱞᱨᱮ ᱥᱚᱠᱟᱞᱨᱮ ᱞᱮ ᱪᱟᱞᱟᱜᱼᱟ ᱟᱨ ᱥᱚᱠᱟᱞᱨᱮ ᱦᱮᱡ ᱢᱟᱱᱮ ᱯᱩᱞᱤᱥ ᱠᱚᱠᱚ ᱛᱟᱦᱮᱱᱠᱟᱱ ᱛᱟᱦᱮᱱᱚᱜᱼᱟ ᱫᱚᱠᱟᱱᱨᱮ ᱦᱟᱴ ᱵᱟᱡᱟᱨ ᱨᱮ ᱡᱚᱫᱤᱭ ᱧᱟᱢᱞᱮᱢ ᱠᱷᱟᱱ ᱯᱩᱞᱤᱥ ᱠᱚ ᱫᱟᱫᱟᱞᱠᱟᱱ ᱛᱟᱦᱮᱱᱚᱜ ᱠᱚ ᱟᱨ ᱢᱮᱱᱮᱫ ᱛᱟᱦᱮᱱᱚᱜᱼᱠᱚ ᱡᱮ ᱪᱮᱫᱟᱜ ᱯᱮ ᱦᱤᱡᱩᱜ ᱠᱟᱱᱟ ᱡᱮ ᱱᱤᱭᱟᱹ ᱢᱤᱫᱴᱮᱱ ᱠᱟᱨᱚᱱ ᱠᱟᱱᱟ ᱦᱚᱸᱜᱼᱚᱭ ᱠᱳᱨᱳᱱᱟ ᱵᱷᱟᱭᱨᱟᱥ ᱡᱮ ᱱᱤᱭᱟᱹᱫᱚ ᱵᱚᱞᱮ ᱦᱚᱲᱴᱷᱮᱱ ᱢᱟᱱᱮ ᱢᱮᱥᱟᱣᱞᱮᱱ ᱠᱷᱟᱱ ᱦᱚᱲ ᱢᱤᱫ ᱥᱟᱛᱮᱫ ᱟᱭᱢᱟ ᱦᱚᱲᱮᱢ ᱛᱟᱦᱮᱸᱞᱮᱱ ᱠᱷᱟᱱ ᱡᱮ ᱚᱱᱟ ᱨᱳᱜᱽᱫᱚ ᱢᱟᱱᱮ ᱦᱟᱹᱱᱤ ᱱᱟᱹᱭᱴᱷᱮᱱ ᱢᱟᱱᱮ ᱪᱟᱞᱟᱜᱼᱟ ᱚᱱᱟ ᱠᱷᱟᱹᱛᱤᱨᱛᱮ ᱵᱟᱞᱮ ᱪᱟᱞᱟᱜ ᱠᱟᱱ ᱛᱟᱦᱮᱱᱚᱜᱼᱟ ᱛᱳ ᱠᱚᱥᱴᱚ ᱫᱚ ᱟᱹᱰᱤ ᱠᱚᱥᱴᱚᱜᱮ ᱞᱮ ᱵᱩᱡᱮᱫ ᱛᱟᱦᱮᱱᱚᱜᱼᱟ ᱟᱞᱮᱫᱚ ᱢᱟᱱᱮ ᱮᱱᱮ ᱮᱝᱠᱟ ᱠᱟᱛᱮᱜᱮ ᱫᱤᱱᱞᱮ ᱠᱟᱴᱟᱣᱮᱫ ᱛᱟᱦᱮᱱᱟ ᱚᱲᱟᱜᱨᱮ ᱞᱮ ᱛᱟᱦᱮᱱ ᱠᱟᱱ ᱛᱟᱦᱮᱱᱟ ᱵᱟᱨᱦᱮ ᱵᱟᱠᱚ ᱫᱟᱬᱟ ᱚᱪᱚᱣᱞᱮᱠᱟᱱ ᱛᱟᱦᱮᱱᱚᱜᱼᱟ ᱟᱭᱢᱟ ᱜᱚᱴᱮᱱ ᱥᱚᱢᱚᱥᱥᱟ ᱢᱟᱱᱮ ᱜᱤᱫᱽᱨᱟᱹᱠᱚ ᱤᱥᱠᱩᱞ ᱵᱟᱠᱚ ᱥᱮᱱ ᱫᱟᱲᱮᱭᱟᱜ ᱠᱟᱱ ᱛᱟᱦᱮᱱᱚᱜᱼᱟ ᱵᱟᱠᱚ ᱯᱟᱲᱦᱟᱣ ᱫᱟᱲᱮᱭᱟᱜ ᱠᱟᱱ ᱛᱟᱦᱮᱱᱚᱜᱼᱟ ᱟᱹᱰᱤ ᱜᱚᱴᱟᱝ ᱥᱚᱢᱚᱥᱥᱟ ᱥᱮ ᱚᱲᱟᱜᱨᱮᱱ ᱦᱚᱲᱦᱚᱸ ᱡᱮ ᱡᱟᱦᱟᱸᱥᱮᱫ ᱞᱮ ᱪᱟᱞᱟᱜᱼᱟ ᱡᱟᱦᱟᱱᱟᱜ ᱨᱩᱣᱟᱹᱦᱟᱹᱥᱩ ᱚᱥᱩᱠᱷᱼᱵᱤᱥᱩᱠᱷ ᱢᱮᱱᱟᱜᱼᱟ ᱪᱟᱞᱟᱜᱼᱟ ᱚᱱᱟᱦᱚᱸ ᱵᱟᱝ ᱦᱟᱥᱯᱟᱛᱟᱞ ᱠᱚᱨᱮ ᱦᱚᱸ ᱵᱟᱠᱚ ᱧᱮᱞᱮᱫ ᱠᱚ ᱛᱟᱦᱮᱱᱟ ᱱᱚᱜᱼᱚᱭ ᱯᱮᱥᱮᱱᱴ ᱦᱚᱸ ᱤᱫᱤ ᱚᱴᱚ ᱠᱟᱛᱮᱫ ᱡᱮ ᱰᱟᱠᱛᱟᱨᱮᱢ ᱦᱚᱦᱚᱣᱟᱭᱟ ᱰᱟᱠᱛᱟᱨ ᱦᱚᱸ ᱢᱟᱱᱮ ᱚᱱᱟ ᱵᱚᱛᱚᱨᱛᱮ ᱵᱟᱠᱚ ᱥᱩᱨᱩᱜ ᱠᱟᱱ ᱛᱟᱦᱮᱱᱚᱜᱼᱟ ᱚᱱᱟ ᱠᱟᱨᱚᱱᱟᱛᱮ ᱟᱹᱰᱤ ᱚᱥᱩᱵᱤᱛᱟᱜᱮ ᱞᱮ ᱛᱟᱦᱮᱸᱠᱟᱱᱟ ᱠᱳᱨᱳᱱᱟ ᱨᱮᱫᱚ ᱟᱫᱚ ᱱᱤᱛᱚᱜ ᱫᱚ ᱠᱳᱨᱳᱱᱟ ᱪᱟᱵᱟ ᱠᱟᱛᱮᱫ ᱫᱚ ᱟᱞᱮᱫᱚ ᱢᱟᱱᱮ ᱵᱮᱥᱜᱮ ᱦᱮᱱᱟᱜ ᱞᱮᱭᱟ